ᱛᱮᱦᱮᱧ ᱨᱮ ᱵᱟᱡᱟᱨ ᱠᱳᱞᱠᱟᱛᱟ ᱥᱚᱯᱤᱝ ᱢᱚᱞ ᱠᱷᱚᱡ ᱢᱤᱫᱴᱮᱱ ᱡᱤᱱᱥ ᱥᱩᱴᱤᱧ ᱠᱤᱨᱤᱧ ᱟᱹᱜᱩᱣᱟᱠᱟᱣᱱᱟᱜ ᱤᱧ ᱟᱹᱰᱤ ᱢᱚᱡᱽ ᱜᱮ ᱧᱮᱞᱚᱜ ᱠᱟᱱᱟ ᱦᱚᱨᱚᱜ ᱵᱟᱲᱟᱭ ᱨᱮᱦᱚᱸ ᱟᱹᱰᱤ ᱟᱨᱟᱢ ᱫᱟᱭᱚᱠ ᱜᱮ ᱟᱹᱭᱠᱟᱹᱣᱚᱜ ᱠᱟᱱᱟ ᱥᱮ ᱫᱟᱹᱲ ᱵᱟᱲᱟᱭ ᱥᱮ ᱛᱟᱲᱟᱢ ᱵᱟᱲᱟᱭ ᱨᱮᱦᱚᱸ ᱟᱹᱰᱤ ᱱᱟᱯᱟᱭ ᱵᱩᱡᱷᱟᱹᱣᱚᱜ ᱠᱟᱱᱟ ᱥᱮ ᱠᱤᱪᱨᱤᱪ ᱦᱚᱸ ᱢᱚᱡᱽ ᱜᱮᱭᱟ ᱮᱵᱚᱝ ᱱᱚᱣᱟ ᱡᱤᱱᱥ ᱨᱮᱭᱟᱜ ᱛᱟᱭᱱᱚᱢ ᱛᱮᱜᱮ ᱨᱚᱝ ᱠᱟᱞᱟᱨ ᱩᱰᱩᱠᱚᱜᱼᱟ ᱥᱮ ᱪᱮᱫ ᱚᱱᱟ ᱫᱚ ᱵᱟᱹᱧ ᱞᱟᱹᱭ ᱫᱟᱲᱮᱭᱟᱜ ᱠᱟᱱᱟᱹᱧ ᱛᱚᱵᱮ ᱚᱱᱟ ᱫᱚ ᱟᱹᱰᱤ ᱱᱟᱯᱟᱭ ᱜᱮ ᱵᱩᱡᱷᱟᱹᱜ ᱠᱟᱱᱟ ᱟᱹᱰᱤ ᱢᱚᱡᱽ ᱥᱮ ᱟᱹᱰᱤ ᱱᱟᱯᱟᱭ ᱜᱮ ᱟᱹᱭᱠᱟᱹᱜ ᱠᱟᱱᱟ ᱥᱮ ᱡᱟᱦᱟᱱᱟᱜ ᱫᱤᱜᱽ ᱫᱤᱭᱮ ᱜᱮ ᱴᱟᱱ ᱢᱚᱡᱽ ᱜᱮ ᱴᱟᱱᱟᱜ ᱠᱟᱱᱟ ᱟᱹᱰᱤ ᱢᱚᱡᱽ ᱜᱮ